ᱤᱧᱟᱹᱜ ᱴᱚᱴᱷᱟ ᱨᱮᱫᱚ ᱥᱤᱞᱟᱭ ᱴᱨᱮᱱᱤᱝ ᱢᱟᱱᱮ ᱠᱤᱪᱨᱤᱪ ᱠᱟᱹᱴᱤᱝ ᱵᱟᱹᱠᱩ ᱪᱮᱫ ᱟᱠᱚᱣᱟ ᱟᱨ ᱤᱥᱠᱩᱞ ᱟᱥᱲᱟ ᱠᱚᱨᱮ ᱫᱚ ᱵᱟᱦᱨᱮ ᱠᱷᱚᱡ ᱦᱚᱲᱢᱚ ᱦᱮᱡ ᱞᱮᱱᱠᱷᱟᱡ ᱛᱚᱵᱮ ᱜᱮᱠᱚ ᱪᱮᱫ ᱟᱠᱚᱣᱟ ᱠᱷᱟᱡ ᱮᱢᱚᱱ ᱨᱮᱫᱚ ᱵᱟᱝ ᱦᱩᱭᱩᱜᱼᱟ